ᱜᱚᱢᱠᱮ ᱡᱚᱦᱟᱨ ᱜᱮ ᱤᱧ ᱱᱮ ᱦᱟᱹᱞᱤᱨᱮ ᱯᱨᱚᱫᱷᱟᱱ ᱢᱚᱱᱛᱨᱤ ᱠᱳᱥᱚᱞ ᱠᱳᱥᱚᱞ ᱵᱤᱠᱟᱥ ᱡᱳᱡᱚᱱᱟᱨᱮ ᱥᱮᱪᱮᱫ ᱤᱧ ᱦᱟᱛᱟᱣ ᱟᱠᱟᱫᱼᱟ

ᱟᱜᱟᱢ ᱫᱤᱱᱨᱮ ᱱᱚᱣᱟ ᱨᱮᱭᱟᱜ ᱪᱮᱫ ᱪᱮᱫ ᱥᱩᱵᱤᱫᱷᱟ ᱠᱚ ᱢᱮᱱᱟᱜᱼᱟ ᱚᱱᱟ ᱠᱚ ᱵᱟᱨᱮᱛᱮ ᱵᱟᱲᱟᱭ ᱥᱟᱱᱟᱧ ᱠᱟᱱᱟ

ᱱᱤᱛᱳᱜ ᱢᱟ ᱱᱚᱣᱟ ᱥᱮᱪᱮᱫ ᱛᱮᱜᱮ ᱱᱟᱦᱟᱜ ᱢᱮᱱᱟᱜ ᱟᱠᱟᱫᱤᱧᱟ ᱮᱱᱠᱷᱟᱱ ᱱᱚᱣᱟ ᱟᱜᱟᱢ ᱫᱤᱱᱨᱮ ᱪᱮᱫ ᱪᱮᱫ ᱥᱩᱵᱤᱫᱷᱟ ᱠᱚ ᱢᱮᱱᱟᱜᱼᱟ ᱚᱱᱟ ᱤᱫᱤ ᱠᱟᱛᱮᱫ ᱜᱮᱵᱤᱱ ᱞᱟᱹᱭ ᱥᱟᱰᱮᱭᱤᱧᱟ ᱡᱚᱦᱟᱨ ᱜᱮ